ᱵᱟᱝᱞᱟ ᱯᱟᱹᱨᱥᱤ ᱥᱚᱸᱜᱮᱡ ᱥᱟᱱᱛᱟᱞᱤ ᱯᱟᱹᱨᱥᱤ ᱫᱚ ᱛᱷᱚᱲᱟ ᱡᱩᱫᱟᱹ ᱜᱮᱭᱟ ᱟᱨ ᱵᱟᱝᱞᱟᱛᱮ ᱡᱮᱢᱚᱱ ᱡᱚᱢ ᱫᱚ ᱚᱱᱟᱫᱚ ᱩᱝᱠᱚᱫᱚ ᱫᱟᱠᱟ ᱦᱚᱸ ᱡᱚᱢᱜᱮ ᱫᱟᱜᱦᱚᱸ ᱡᱚᱢ ᱤᱭᱟᱹ ᱠᱷᱟᱵᱚᱜᱮ ᱟᱨ ᱫᱟᱜᱦᱚᱸ ᱠᱷᱟᱵᱚᱜᱮ ᱟᱨ ᱦᱚᱲᱛᱮ ᱫᱚ ᱫᱟᱠᱟᱫᱚ ᱡᱚᱢ ᱫᱟᱜᱫᱚ ᱧᱩ ᱫᱩᱲᱩᱵᱦᱚᱸ ᱦᱚᱲ ᱦᱚᱲ ᱛᱮᱫᱚ ᱫᱩᱲᱩᱵ ᱟᱨ ᱵᱟᱝᱞᱟ ᱛᱮᱫᱚ ᱵᱚᱥᱟ ᱥᱮ ᱵᱚᱥᱮ ᱟᱪᱷᱮ ᱦᱚᱲ ᱛᱮᱫᱚ ᱫᱩᱲᱩᱵ ᱟᱠᱟᱱᱟᱭ ᱪᱮᱫᱞᱮᱠᱟ ᱫᱩᱲᱩᱵ ᱚᱱᱟ ᱵᱮᱜᱟᱨ ᱜᱮᱭᱟ ᱵᱮᱜᱟᱨ ᱟᱞᱟᱫᱟ ᱟᱞᱟᱫᱟ ᱫᱩᱲᱩᱵ ᱯᱟᱴᱜᱟᱸᱰᱳ ᱫᱩᱲᱩᱵ ᱪᱩᱪᱩᱝᱜᱩᱡ ᱫᱩᱲᱩᱵ ᱵᱚᱸᱜᱟ ᱫᱩᱲᱩᱵ ᱮᱰᱷᱮ ᱫᱩᱲᱩᱵ ᱚᱝᱠᱟ ᱢᱮᱱᱟᱜᱼᱟ ᱟᱨ ᱫᱤᱠᱩᱫᱚ ᱵᱟᱝᱞᱟ ᱫᱚᱠᱚ ᱢᱮᱱᱟ ᱵᱟᱝᱞᱟ ᱛᱮᱫᱚᱠᱚ ᱢᱮᱱᱟ ᱵᱚᱥᱮ ᱟᱪᱷᱮ ᱥᱮ ᱪᱮᱬᱮᱦᱚᱸᱭ ᱵᱚᱥᱮ ᱟᱪᱷᱮ

ᱥᱤᱢᱦᱚᱸᱭ ᱚᱵᱚᱨ ᱟᱠᱟᱱᱟ ᱵᱟᱝᱞᱟᱛᱮ ᱫᱚ ᱵᱚᱥᱮ ᱟᱪᱷᱮ ᱜᱟᱹᱭᱦᱚᱸ ᱵᱩᱨᱩᱢ ᱟᱠᱟᱱᱟᱭ ᱵᱟᱝᱞᱟ ᱛᱮᱫᱚ ᱵᱚᱥᱮ ᱟᱪᱷᱮ ᱚᱝᱠᱟᱜᱮ ᱟᱞᱟᱫᱟ ᱟᱞᱟᱫᱟ ᱦᱚᱲᱟᱜ ᱫᱚ ᱥᱟᱱᱛᱟᱞᱤ ᱵᱷᱟᱥᱟ ᱫᱚ ᱢᱮᱱᱟᱜᱼᱟ